ᱦᱚᱸ ᱦᱚᱸ ᱟᱸᱡᱚᱢ ᱠᱟᱱᱟ ᱟᱸᱡᱚᱢᱜ ᱠᱟᱱᱟ ᱦᱳᱭ ᱫᱟᱫᱟ ᱟᱹᱞᱤᱧ ᱵᱟᱸᱠᱩᱲᱟ ᱠᱷᱚᱱ ᱞᱤᱧ ᱞᱟᱹᱭᱫᱟ ᱦᱳᱭ ᱦᱳᱭ ᱵᱮᱝᱜᱚᱞ ᱵᱮᱝᱜᱚᱞ ᱦᱳᱭ ᱦᱳᱭ ᱦᱳᱭ ᱦᱳᱭ ᱟᱫᱚ ᱚᱱᱠᱟ ᱜᱮᱞᱮᱧ ᱧᱟᱢ ᱠᱮᱫᱼᱟ ᱟᱵᱚ ᱨᱮᱱ ᱚᱱᱛᱮ ᱟᱯᱮ ᱳᱲᱤᱥᱟ ᱥᱮᱫ ᱨᱮᱱ ᱱᱚᱛᱮ ᱠᱚ ᱦᱮᱡ ᱟᱛᱚ ᱦᱳᱭ ᱟᱫᱚ ᱤᱱᱠᱟᱹ ᱛᱮᱜᱮᱞᱤᱧᱟ ᱧᱟᱢ ᱠᱮᱫᱼᱟ ᱦᱚᱸ ᱴᱷᱤᱠ ᱴᱷᱤᱠ ᱴᱷᱤᱠ ᱜᱚᱢᱠᱮ ᱦᱳᱭ ᱚᱨᱡᱩᱱ ᱴᱩᱰᱩᱧ ᱢᱮᱱᱮᱫᱼᱟ ᱦᱳᱭ ᱦᱳᱭ ᱦᱳᱭ ᱦᱳᱭ ᱦᱳᱭ ᱛᱚ ᱟᱨ ᱟᱹᱞᱤᱧ ᱦᱚᱸ ᱛᱷᱚᱲᱟ ᱵᱟᱹᱞᱤᱧ ᱩᱭᱦᱟᱹᱨ ᱜᱚᱫᱮᱜᱼᱟ ᱦᱩᱱᱟᱹᱜ ᱵᱟᱹᱧ ᱩᱭᱦᱟᱹᱨ ᱴᱷᱤᱠᱟᱹᱭᱮᱫ ᱵᱤᱱᱟ ᱴᱷᱤᱠ ᱴᱷᱤᱠ ᱴᱷᱤᱠ ᱦᱳᱭ ᱦᱳᱭ ᱦᱳᱭ ᱟᱫᱚ ᱠᱷᱚᱵᱚᱨ ᱫᱚ ᱱᱤᱭᱟᱹ ᱜᱮ ᱦᱩᱱᱟᱹᱝ ᱦᱟᱛᱟᱣ ᱥᱟᱱᱟ ᱢᱟᱥᱮ ᱚᱱᱛᱮ ᱟᱯᱮ ᱛᱟᱵᱚ ᱪᱮᱫᱞᱮᱠᱟ ᱯᱮ ᱪᱟᱥᱵᱟᱥᱮᱫᱼᱟ ᱪᱮᱫ ᱞᱮᱠᱟ ᱪᱮᱫ ᱠᱚᱛᱮ ᱯᱮ ᱥᱤ ᱦᱩᱭᱩᱜ ᱠᱟᱱᱟ ᱰᱟᱝᱨᱟ ᱠᱚᱥᱮ ᱜᱟᱹᱰᱤ ᱢᱚᱴᱚᱨ ᱪᱮᱫ ᱠᱚᱛᱮ ᱪᱮᱫ ᱠᱚᱯᱮ ᱪᱟᱥ ᱵᱟᱥᱮᱫᱼᱟ ᱤᱱᱟᱹᱜᱮ ᱦᱩᱱᱟᱹᱝ ᱵᱟᱲᱟᱭ ᱪᱮᱫ ᱠᱚᱯᱮ ᱦᱮᱸ ᱟᱪᱪᱷᱟ ᱟᱪᱪᱷᱟ ᱟᱪᱪᱷᱟ ᱦᱳᱭ ᱦᱳᱭ ᱦᱳᱭ ᱦᱚᱸ ᱦᱚᱸ ᱦᱳᱭ ᱦᱳᱭ ᱦᱚᱸ ᱦᱚᱸ ᱦᱚᱸ ᱴᱷᱤᱠ ᱴᱷᱤᱠ ᱴᱷᱤᱠ ᱦᱳᱭ ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱦᱳᱭ ᱦᱮᱸ ᱦᱮᱸ ᱦᱳᱭ ᱦᱳᱭ ᱦᱚᱸ ᱦᱚᱸ ᱦᱳᱭ ᱦᱳᱭ ᱵᱷᱟᱹᱜᱤ ᱵᱷᱟᱹᱜᱤ ᱜᱮ ᱚᱱᱟ ᱢᱟ ᱦᱳᱭ ᱦᱳᱭ ᱦᱳᱭ ᱦᱳᱭ ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱦᱳᱭ ᱦᱳᱭ ᱦᱳᱭ ᱦᱳᱭ ᱦᱚᱸ ᱴᱷᱤᱠ ᱜᱮᱭᱟ ᱥᱮᱱ ᱥᱮᱴᱮᱨ ᱦᱩᱭᱩᱜᱼᱟ ᱥᱮᱴᱮᱨ ᱦᱩᱭᱩᱜᱼᱟ ᱦᱳᱭ ᱤᱱᱟᱹ ᱠᱚᱢᱟ ᱱᱚᱛᱮᱢᱟ ᱵᱟᱞᱮ ᱧᱮᱞ ᱟᱠᱟᱫ ᱪᱮᱫ ᱞᱮᱠᱟᱱᱟ ᱡᱮ ᱵᱩᱨᱩ ᱦᱚᱲᱮᱫ ᱵᱩᱨᱩ ᱨᱟᱢᱵᱽᱲᱟ ᱟᱨ ᱵᱩᱨᱩ ᱜᱷᱟᱸᱜᱽᱨᱟ ᱠᱚ ᱪᱮᱫ ᱞᱮᱠᱟᱱᱟ ᱚᱱᱟ ᱠᱚ ᱴᱷᱤᱠ ᱜᱮ ᱧᱮᱞ ᱧᱮᱞ ᱟᱞᱮ ᱧᱮᱞ ᱟᱹᱜᱩᱭᱟ ᱡᱚᱢ ᱟᱹᱜᱩᱭᱟᱞᱮ ᱟᱯᱮ ᱫᱤᱥᱚᱢ ᱠᱷᱚᱱ ᱟᱞᱮ ᱫᱤᱥᱚᱢ ᱦᱚᱸᱞᱮ ᱟᱹᱜᱩᱭᱟ ᱦᱳᱭ ᱦᱳᱭ ᱦᱳᱭ ᱦᱳᱭ ᱠᱩᱸᱫᱽᱨᱤ ᱠᱩᱸᱫᱽᱨᱤ ᱦᱮᱸ ᱪᱟᱥᱟᱞᱮ ᱪᱟᱥᱟᱞᱮ ᱦᱚᱸ ᱜᱩᱫᱽᱞᱤ ᱦᱮᱸ ᱜᱩᱫᱽᱞᱤ ᱦᱮᱸ ᱜᱩᱸᱫᱽᱞᱤ ᱫᱚ ᱚᱱᱠᱟ ᱵᱟᱞᱮ ᱧᱮᱞ ᱟᱠᱟᱜᱼᱟ ᱮᱨᱵᱟ ᱦᱳᱭ ᱤᱲᱤ ᱮᱨᱵᱟ ᱠᱚ ᱦᱳᱭ ᱦᱳᱭ ᱤᱱᱟᱹ ᱠᱚ ᱦᱚᱸ ᱯᱮ ᱪᱟᱥᱮᱫ ᱜᱮᱭᱟ ᱦᱳᱭ ᱦᱳᱭ ᱦᱳᱭ ᱦᱳᱭ ᱛᱤᱞᱢᱤᱧ ᱠᱚ ᱵᱟᱝ ᱦᱮᱸ ᱚ ᱥᱮᱸᱜᱮᱞ ᱦᱩᱲᱩ ᱦᱳᱭ ᱦᱳᱭ ᱦᱳᱭ ᱦᱳᱭ ᱤᱱᱟᱹ ᱠᱚ ᱵᱟᱞᱮ ᱧᱮᱞ ᱟᱠᱟᱜᱼᱟ ᱦᱳᱭ ᱦᱳᱭ ᱦᱳᱭ ᱦᱳᱭ ᱚ ᱦᱚᱸ ᱴᱷᱤᱠ ᱴᱷᱤᱠ ᱟᱪᱪᱷᱟ ᱟᱪᱪᱷᱟ ᱟᱪᱪᱷᱟ ᱦᱳᱭ ᱦᱮᱸ ᱚ ᱦᱳᱭ ᱦᱳᱭ ᱦᱳᱭ ᱦᱳᱭ ᱦᱳᱭ ᱚ ᱦᱚᱸ ᱦᱳᱭ ᱦᱳᱭ ᱦᱳᱭ ᱦᱳᱭ ᱦᱳᱭ ᱦᱳᱭ ᱚ ᱦᱚᱸ ᱦᱳᱭ ᱦᱳᱭ ᱦᱳᱭ ᱦᱚᱸ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱟᱪᱪᱷᱟ ᱴᱷᱤᱠ ᱴᱷᱤᱠ ᱜᱚᱢᱠᱮ ᱴᱷᱤᱠ ᱢᱟ ᱛᱚᱵᱮ ᱱᱟᱦᱟᱜ ᱚᱱᱟ ᱠᱚᱫᱚ ᱞᱮ ᱧᱮᱞ ᱟᱹᱜᱭᱟ ᱥᱮᱱ ᱞᱮᱱ ᱜᱮ ᱦᱚᱸ ᱦᱚᱸ ᱦᱚᱸ ᱦᱚᱸ ᱨᱚᱯᱚᱲ ᱟᱵᱚᱱ ᱱᱟᱦᱟᱜ ᱦᱤᱡᱩᱜ ᱵᱮᱱ ᱦᱚᱸ ᱢᱟ ᱢᱟ ᱡᱚᱦᱟᱨ ᱡᱚᱦᱟᱨ ᱦᱚᱸ ᱦᱚᱸ ᱫᱚᱦᱚ ᱠᱟᱜ ᱠᱟᱹᱱᱟᱹᱧ ᱡᱚᱦᱟᱨ ᱜᱨ ᱡᱚᱦᱟᱨ ᱜᱮ ᱡᱚᱦᱟᱨ